ᱫᱤᱱ ᱜᱮ ᱤᱧᱫᱚ ᱥᱟᱨᱟ ᱫᱤᱱ ᱜᱤᱧ ᱥᱮᱨᱮᱧᱟ ᱵᱩᱰᱷᱤ ᱦᱚᱲ ᱠᱟᱹᱱᱟᱹᱧ ᱦᱟᱺᱰᱤ ᱠᱚᱧ ᱧᱩ ᱠᱟᱜᱼᱟ ᱫᱩᱲᱩᱵ ᱠᱚᱜ ᱟᱹᱧ ᱮᱱᱠᱷᱟᱱ ᱥᱮᱨᱮᱧ ᱵᱟᱲᱟᱭᱟᱹᱧ ᱚᱱᱟ ᱫᱩᱲᱩᱵ ᱫᱩᱲᱩᱵ ᱡᱚᱠᱷᱚᱱ ᱜᱤᱧ ᱥᱮᱨᱮᱧ ᱵᱟᱲᱟᱭᱟ ᱪᱮᱫ ᱮᱢ ᱪᱤᱠᱟᱹᱭᱟ ᱵᱩᱰᱷᱤ ᱦᱚᱲ ᱫᱚ ᱤᱱᱟᱹᱜᱮ ᱠᱟᱹᱢᱤ ᱧᱩ ᱠᱟᱛᱮᱫ ᱟᱨ ᱥᱮᱨᱮᱧ ᱵᱟᱲᱟ ᱟᱨ ᱠᱟᱹᱢᱤ ᱢᱟ ᱤᱱᱟᱹ ᱜᱤᱛᱤᱧ ᱤᱧᱢᱟ ᱵᱩᱰᱷᱤ ᱤᱨᱟ ᱦᱚᱲᱢᱟ ᱦᱳᱭ ᱯᱚᱨᱚᱵᱽ ᱯᱩᱱᱟᱹᱭ ᱠᱚᱨᱮ ᱤᱧ ᱥᱮᱨᱮᱧᱟᱹᱧ ᱧᱩ ᱠᱟᱛᱮᱫ ᱥᱮᱨᱮᱧ ᱵᱟᱲᱟᱭᱟᱹᱧ ᱯᱚᱨᱚᱵᱽ ᱠᱚᱨᱮ ᱵᱟᱦᱟ ᱥᱚᱦᱨᱟᱭ ᱛᱟᱵᱚᱱ ᱢᱮᱱᱟᱜ ᱫᱚ ᱩᱱ ᱡᱚᱠᱷᱚᱱ ᱜᱮ ᱦᱟᱺᱰᱤ ᱯᱟᱹᱣᱨᱟᱹ ᱢᱟ ᱧᱟᱢᱚᱜᱼᱟ ᱩᱱ ᱡᱚᱠᱷᱚᱱ ᱜᱤᱧ ᱧᱩᱭᱟ ᱟᱨ ᱥᱮᱨᱮᱧᱟᱹᱧ ᱯᱟᱹᱦᱤᱞ ᱤᱧᱫᱚ ᱟᱭᱳ ᱵᱟᱵᱟ ᱴᱷᱮᱱ ᱠᱷᱚᱱᱟᱜ ᱜᱚᱧ ᱪᱮᱫ ᱟᱠᱟᱜᱼᱟ ᱜᱚᱲᱚᱢ ᱵᱩᱰᱷᱤ ᱦᱟᱲᱟᱢ ᱵᱟᱵᱟ ᱩᱱᱠᱩ ᱠᱚᱴᱷᱮᱱ ᱥᱮᱨᱮᱧ ᱞᱤᱧ ᱪᱮᱫ ᱟᱠᱟᱜᱼᱟ ᱯᱟᱹᱦᱤᱞ ᱠᱷᱚᱱᱟᱜ ᱜᱮ